ᱤᱧᱫᱚ ᱱᱚᱣᱟ ᱠᱷᱮᱞᱚᱸᱰᱤᱧ ᱥᱚᱨᱮᱥᱫᱚᱧ ᱠᱩᱥᱤᱭᱟᱜ ᱠᱟᱱᱟ ᱪᱮᱫᱟᱜᱥᱮ ᱤᱧᱦᱚᱸ ᱢᱤᱫ ᱫᱤᱱ ᱦᱤᱞᱳᱜᱨᱮ ᱠᱷᱮᱠᱚᱸᱰᱤᱭᱟᱹᱧ ᱛᱟᱦᱮᱸᱠᱟᱱᱟ ᱮᱱᱛᱮᱡ ᱯᱷᱩᱴᱵᱚᱞ ᱠᱷᱮᱞᱚᱸᱰ ᱱᱚᱣᱟ ᱠᱷᱮᱞᱚᱸᱰᱨᱮᱱ ᱤᱧᱦᱚᱸ ᱢᱤᱫ ᱚᱠᱛᱚᱨᱮᱧ ᱛᱮᱦᱮᱸᱠᱟᱱᱟ ᱟᱫᱚᱻ ᱱᱚᱣᱟ ᱠᱷᱮᱞᱚᱸᱰᱨᱮᱫᱚ ᱱᱚᱣᱟ ᱤᱭᱟᱹᱛᱮᱧ ᱠᱩᱥᱤᱭᱟᱜ ᱠᱟᱱᱟ ᱡᱮ ᱮᱱᱛᱮᱫ ᱤᱧᱟᱹᱜ ᱯᱨᱤᱭᱚ ᱠᱷᱮᱞᱟ ᱛᱟᱦᱮᱸᱠᱟᱱᱟ ᱥᱮᱻ ᱱᱤᱛᱦᱟᱹᱵᱤᱡᱦᱚᱸ ᱱᱚᱛᱮ ᱤᱧᱫᱚ ᱱᱚᱣᱟ ᱮᱴᱟᱜᱼᱮᱴᱟᱜ ᱠᱷᱮᱞᱚᱸᱰ ᱦᱩᱭᱩᱜᱠᱟᱱ ᱜᱮᱭᱟ ᱢᱮᱱᱠᱷᱟᱱ ᱯᱷᱩᱴᱵᱚᱞ ᱜᱟᱛᱮᱨᱮᱱ ᱠᱷᱮᱞᱳᱣᱟᱲ ᱯᱨᱤᱭᱚ ᱠᱷᱮᱞᱟᱫᱚ ᱦᱩᱭᱩᱜ ᱠᱟᱱᱟ ᱯᱷᱩᱴᱵᱚᱞ ᱜᱟᱛᱮᱜ ᱜᱮ ᱱᱚᱣᱟ ᱟᱞᱮᱥᱮᱫ ᱫᱚ ᱟᱫᱚ ᱛᱟᱪᱷᱟᱲᱟᱠᱚ ᱜᱟᱛᱮᱜᱠᱟᱱ ᱜᱮᱭᱟ ᱮᱴᱟᱜ ᱠᱟᱵᱟᱰᱤ ᱥᱮ ᱤᱭᱟᱹᱦᱚᱸ ᱛᱚᱵᱮ ᱟᱹᱰᱤᱠᱚᱢ ᱱᱚᱣᱟ ᱠᱨᱤᱠᱮᱴ ᱠᱚᱠᱚ ᱜᱟᱛᱮᱜ ᱠᱟᱱ ᱜᱮᱭᱟ ᱛᱚᱵᱮ ᱠᱟᱵᱟᱰᱤ ᱠᱷᱚᱱ ᱵᱟᱹᱲᱛᱤᱫᱚ ᱦᱚᱭᱛᱳ ᱠᱨᱤᱠᱮᱴ ᱦᱚᱸᱠᱚ ᱜᱟᱛᱮᱜ ᱠᱟᱱ ᱜᱮᱭᱟ ᱛᱚᱵᱮ ᱚᱱᱟᱠᱷᱚᱱ ᱟᱨᱦᱚᱸ ᱵᱟᱹᱲᱛᱤᱫᱚ ᱱᱚᱜᱼᱚ ᱱᱚᱣᱟ ᱤᱭᱟᱹᱻ ᱯᱷᱩᱵᱚᱞᱜᱮᱠᱚ ᱠᱩᱥᱤᱭᱟᱜ ᱠᱟᱱᱟ ᱟᱫᱚ ᱱᱚᱣᱟ ᱜᱟᱛᱮᱜᱨᱮ ᱤᱧᱫᱚ ᱤᱧᱦᱚᱸ ᱢᱤᱫᱚᱠᱛᱚᱨᱮ ᱮᱱᱛᱮᱫᱢᱟᱧ ᱛᱮᱦᱮᱸᱠᱟᱱᱜᱮ ᱟᱫᱚ ᱚᱱᱟ ᱤᱭᱟᱹᱛᱮ ᱤᱧᱫᱚ ᱱᱚᱣᱟᱠᱚ ᱱᱚᱣᱟ ᱯᱷᱩᱴᱵᱚᱞ ᱜᱟᱛᱮᱜᱫᱚ ᱟᱹᱰᱤᱜᱮᱧ ᱫᱩᱞᱟᱹᱲᱟ ᱥᱮ ᱟᱹᱰᱤ ᱟᱴᱤᱧ ᱠᱩᱥᱤᱭᱟᱜᱼᱟ ᱥᱮ ᱱᱤᱛᱦᱷᱟᱹᱲᱤᱡ ᱯᱷᱩᱴᱵᱚᱞ ᱠᱷᱮᱞᱚᱣᱟᱲ ᱜᱤᱫᱽᱨᱟᱹᱠᱚ ᱟᱹᱰᱤ ᱟᱴᱤᱧ ᱫᱩᱞᱟᱹᱲ ᱠᱚᱣᱟ ᱱᱚᱣᱟᱜᱮᱻ ᱱᱚᱣᱟ ᱤᱭᱟᱹᱛᱮ ᱡᱮ ᱥᱮ ᱩᱱᱠᱩ ᱠᱚ ᱪᱮᱫᱞᱮᱠᱟ ᱜᱟᱛᱮᱜ ᱦᱩᱭᱩᱜᱼᱟ ᱪᱮᱫᱞᱮᱠᱟ ᱛᱷᱚᱲᱟᱜᱟᱱ ᱵᱩᱫᱽᱫᱤ ᱡᱩᱠᱛᱤᱦᱚᱸᱧ ᱮᱢᱟ ᱫᱟᱲᱮᱭᱟᱠᱚ ᱠᱟᱱᱜᱮᱭᱟ ᱟᱫᱚ ᱱᱚᱣᱟᱜᱮ ᱤᱱᱟᱹᱜ ᱦᱟᱹᱵᱤᱡᱜᱮ ᱤᱧᱟᱹᱜ ᱠᱟᱛᱷᱟᱫᱚ ᱟᱫᱚ ᱱᱚᱰᱮᱜᱮ ᱤᱧᱟᱹᱜ ᱢᱩᱪᱟᱹᱫ ᱠᱟᱛᱷᱟᱫᱚ ᱱᱤᱭᱟᱹ ᱯᱷᱩᱴᱵᱚᱞᱜᱮ ᱤᱧᱟᱹᱜ ᱯᱨᱤᱭᱚ